ᱟᱢ ᱟᱢᱟᱜ ᱰᱩᱞᱩᱝ ᱜᱟᱹᱰᱤ ᱡᱚᱛᱚᱱ ᱫᱚ ᱫᱤᱱᱜᱮ ᱥᱟᱯᱷᱟᱭ ᱢᱮ ᱜᱤᱨᱤᱡᱽ ᱠᱚ ᱞᱟᱜᱟᱣᱟᱜ ᱢᱮ ᱱᱟᱯᱟᱭ ᱨᱮ ᱫᱚᱦᱚᱭ ᱢᱮ ᱫᱟᱜ ᱠᱚᱨᱮ ᱟᱞᱚᱢ ᱫᱚᱦᱚᱭᱟ ᱚᱱᱠᱟ ᱛᱮᱜᱮ ᱡᱚᱛᱚᱱ ᱟᱛᱮᱫ ᱫᱚᱦᱚᱭ ᱢᱮ ᱥᱟᱯᱷᱟ ᱵᱟᱲᱟᱭ ᱢᱮ ᱥᱚᱢᱚᱭ ᱥᱚᱢᱚᱭ ᱨᱮ ᱵᱚᱫᱚᱞᱟᱜ ᱢᱮ ᱟᱨ ᱚᱱᱠᱟ ᱛᱮᱜᱮ ᱡᱚᱛᱚᱱ ᱫᱚᱦᱚᱭ ᱢᱮ ᱟᱨ ᱵᱟᱭᱤᱠᱛᱮ ᱪᱟᱞᱟᱜ ᱡᱟᱦᱟᱸᱛᱤᱥ ᱡᱤᱞᱤᱧ ᱦᱚᱨ ᱠᱚᱨᱮ ᱫᱚ ᱟᱢ ᱪᱤᱠᱟᱹᱛᱮ ᱥᱚᱱᱛᱚᱨᱮᱢ ᱛᱟᱦᱮᱱᱟ ᱟᱢ ᱥᱚᱱᱛᱚᱨᱮᱢ ᱛᱟᱦᱮᱱᱟ ᱠᱤ ᱟᱢ ᱱᱟᱯᱟᱭᱛᱮ ᱪᱟᱞᱟᱜ ᱢᱮ ᱡᱮᱞᱮᱧ ᱨᱳᱰ ᱠᱚᱨᱮ ᱡᱤᱨᱟᱹᱜ ᱢᱮ ᱞᱟᱸᱜᱟ ᱠᱟᱛᱮᱫ ᱟᱞᱚᱢ ᱪᱟᱹᱞᱩᱭᱟ ᱫᱷᱮᱭᱟᱱ ᱵᱟᱠᱷᱟᱱ ᱮᱴᱟᱜ ᱥᱮᱫᱚᱜ ᱛᱟᱢᱟ ᱱᱟᱯᱟᱭᱛᱮ ᱪᱟᱹᱞᱩᱭ ᱢᱮ ᱥᱯᱤᱰ ᱟᱞᱚᱢ ᱪᱟᱞᱟᱜᱼᱟ ᱥᱳᱞᱳ ᱜᱮ ᱪᱟᱞᱟᱜ ᱢᱮ ᱥᱮᱴᱮᱨᱚᱜ ᱜᱮᱭᱟᱢ ᱦᱟᱸᱜ ᱟᱨ ᱱᱤᱭᱚᱢ ᱯᱷᱳᱞᱳᱭ ᱢᱮ ᱱᱤᱭᱚᱢ ᱛᱟᱦᱮᱱᱟ ᱟᱹᱰᱤ ᱞᱮᱠᱟᱱ ᱨᱳᱰ ᱠᱚᱨᱮᱱᱟᱜ ᱚᱱᱟ ᱠᱚ ᱯᱷᱳᱞᱳᱭ ᱢᱮ ᱟᱨ ᱚᱱᱟᱠᱚ ᱯᱷᱳᱞᱳ ᱠᱟᱛᱮᱫ ᱜᱮ ᱪᱟᱞᱟᱜ ᱢᱮ ᱟᱨ ᱫᱩᱲᱩᱵ ᱡᱤᱨᱟᱹᱜ ᱢᱮ ᱡᱤᱨᱟᱹᱣ ᱠᱟᱛᱮᱫ ᱟᱱᱠᱷᱟ ᱜᱟᱹᱰᱤ ᱟᱞᱚᱢ ᱪᱟᱹᱞᱩᱭᱟ ᱦᱟᱱᱛᱮ ᱱᱟᱛᱮ ᱦᱚᱲ ᱠᱚᱭᱚᱜ ᱠᱟᱛᱮᱫ ᱪᱟᱹᱞᱩᱭ ᱢᱮ ᱛᱚ ᱚᱱᱠᱟ ᱛᱮᱜᱮ ᱥᱚᱱᱛᱚᱨ ᱮᱦᱚᱵᱚᱜᱼᱟ ᱟᱨ ᱩᱫᱽᱜᱟᱹᱣᱮᱢ ᱛᱟᱦᱮᱱᱟ ᱮᱱᱠᱷᱟᱱ